ᱟᱵᱚ ᱟᱹᱫᱤᱵᱟᱥᱤ ᱥᱟᱱᱛᱟᱲ ᱵᱷᱟᱨᱚᱛ ᱨᱮ ᱱᱟᱜᱟᱢ ᱫᱚ ᱟᱹᱰᱤ ᱜᱮ ᱫᱩᱠᱷᱟᱹᱞᱤ ᱛᱟᱦᱮᱸᱠᱟᱱᱟ ᱪᱮᱫᱟᱜ ᱥᱮ ᱟᱵᱚ ᱵᱷᱟᱨᱚᱛ ᱨᱮ ᱢᱟᱲᱟᱝ ᱩᱛᱟᱹᱨ ᱫᱚ ᱵᱨᱤᱴᱤᱥ ᱠᱚ ᱥᱟᱥᱚᱱᱮᱫ ᱛᱟᱦᱮᱫ ᱤᱱᱟᱹ ᱯᱚᱨᱮ ᱤᱝᱨᱮᱹᱡᱽ ᱠᱚ ᱥᱟᱥᱚᱱ ᱠᱮᱫᱼᱟ ᱟᱵᱚ ᱥᱟᱱᱛᱟᱲ ᱦᱚᱱ ᱦᱚᱱ ᱦᱚᱯᱚᱱᱟᱜ ᱟᱹᱛᱩ ᱨᱮ ᱦᱮᱡᱽ ᱠᱟᱛᱮᱫ ᱟᱵᱚ ᱟᱹᱰᱤ ᱠᱚ ᱠᱚᱪᱞᱚᱱ ᱠᱮᱫ ᱵᱚᱱᱟ ᱚᱱᱟᱛᱮ ᱟᱵᱚᱨᱮᱱ ᱡᱟᱦᱟᱸ ᱛᱤᱱᱟᱹᱜ ᱜᱮ ᱥᱟᱱᱛᱟᱲ ᱦᱩᱞᱜᱟᱹᱨᱭᱟᱹ ᱠᱚ ᱛᱟᱦᱮᱸᱠᱟᱱᱟ ᱩᱱᱠᱩ ᱟᱹᱰᱤ ᱟᱹᱰᱤ ᱪᱮᱥᱴᱟ ᱠᱟᱛᱮᱫ ᱟᱹᱰᱤ ᱠᱩᱨᱩᱢᱩᱴᱩ ᱠᱟᱛᱮᱫ ᱟᱵᱚᱣᱟᱜ ᱵᱷᱟᱨᱚᱛ ᱫᱤᱥᱚᱢ ᱠᱚ ᱯᱷᱩᱨᱜᱟᱹᱞ ᱦᱚᱪᱚ ᱠᱮᱫᱼᱟ ᱯᱷᱩᱨᱜᱟᱹᱞ ᱢᱟᱲᱟᱝᱛᱮ ᱟᱵᱚ ᱵᱷᱟᱨᱚᱛ ᱫᱤᱥᱚᱢ ᱫᱚ ᱟᱹᱰᱤ ᱜᱮ ᱛᱟᱦᱮᱸᱠᱟᱱᱟ ᱟᱵᱚ ᱥᱟᱱᱛᱟᱲ ᱠᱚᱣᱟᱜ ᱪᱮᱛᱟᱱ ᱨᱮ ᱵᱨᱤᱴᱤᱥ ᱟᱨᱵᱟᱝ ᱤᱝᱨᱮᱹᱡᱽ ᱠᱚᱠᱚ ᱥᱟᱥᱚᱱᱮᱫ ᱛᱟᱦᱮᱫ ᱠᱟᱱᱟ ᱟᱹᱰᱤᱜᱮ ᱠᱚᱥᱴᱚ ᱟᱹᱰᱤ ᱜᱮ ᱠᱚᱪᱞᱮᱫ ᱵᱚᱱ ᱛᱟᱦᱮᱸᱱᱟᱠᱚ ᱚᱱᱟᱠᱚ ᱨᱟᱹᱜᱤ ᱛᱮᱜᱮ ᱟᱵᱚ ᱥᱟᱱᱛᱟᱲ ᱦᱩᱞᱜᱟᱹᱨᱭᱟᱹ ᱵᱤᱨ ᱥᱤᱫᱩ ᱠᱟᱱᱩ ᱪᱟᱸᱫ ᱵᱷᱟᱭᱨᱳ ᱟᱹᱰᱤ ᱟᱭᱢᱟ ᱟᱭᱢᱟ ᱛᱤᱞᱠᱟᱹ ᱢᱟᱹᱡᱷᱤ ᱞᱮᱠᱟᱱ ᱦᱩᱞᱜᱟᱹᱨᱭᱟᱹ ᱠᱚ ᱦᱚᱛᱮᱛᱮ ᱟᱵᱚ ᱫᱤᱥᱚᱢ ᱯᱚᱸᱫᱽᱨᱚ ᱟᱜᱚᱥᱴ ᱩᱱᱤᱥ ᱥᱚ ᱥᱟᱸᱭᱛᱟᱞᱞᱤᱥ ᱨᱮᱠᱚ ᱟᱡᱟᱫ ᱟᱨᱵᱟᱝ ᱯᱷᱩᱨᱜᱟᱹᱞ ᱞᱮᱫ ᱛᱟᱦᱮᱱᱟ